ᱟᱞᱮ ᱫᱤᱥᱚᱢᱫᱚ ᱯᱩᱨᱟᱹᱭ ᱢᱟᱞᱦᱟᱱ ᱠᱚᱸᱰᱦᱟ ᱦᱚᱛᱚᱫ ᱠᱩᱢᱰᱷᱟᱹ ᱚᱱᱟᱠᱚᱞᱮ ᱨᱚᱦᱚᱭᱟ ᱚᱱᱟᱠᱚ ᱢᱚᱡᱽᱛᱮ ᱡᱚᱜᱟᱣ ᱡᱚᱛᱚᱱᱟᱞᱮ ᱚᱱᱟᱠᱚ ᱟᱹᱰᱤ ᱢᱚᱡᱽᱜᱮ ᱦᱩᱭᱩᱜᱚᱼᱟ ᱟᱨ ᱱᱟᱞ ᱢᱟᱱᱮ ᱱᱟᱹᱲᱤ ᱡᱤᱱᱤᱥ ᱠᱟᱱᱟ ᱱᱟᱞᱫᱚ ᱢᱚᱡᱽᱛᱮ ᱫᱟᱨᱮᱞᱮᱱ ᱠᱷᱟᱡ ᱫᱟᱨᱮ ᱠᱟᱛᱮᱫ ᱡᱷᱟᱴᱟᱣᱟᱜ ᱠᱷᱟᱡᱜᱮ ᱢᱚᱡᱽᱜᱮ ᱦᱩᱭᱩᱜᱼᱟ ᱟᱨ ᱡᱚᱜᱼᱟ ᱡᱚᱞᱮᱱ ᱠᱷᱟᱡ ᱚᱱᱟᱠᱚ ᱡᱚ ᱡᱚᱢᱵᱟᱲᱟ ᱡᱚᱢᱼᱧᱩ ᱦᱩᱭᱩᱜ ᱛᱟᱞᱮᱭᱟ ᱚᱱᱟᱠᱚᱛᱮ ᱱᱚᱣᱟ ᱟᱞᱮ ᱟᱞᱮ ᱫᱤᱥᱚᱢ ᱨᱮᱫᱚ ᱢᱟᱱᱮ ᱱᱟᱹᱲᱤ ᱡᱤᱱᱤᱥ ᱢᱮᱱᱛᱮᱜᱮ ᱟᱹᱰᱤ ᱢᱚᱡᱽᱜᱮ ᱦᱩᱭᱩᱜᱼᱟ ᱢᱟᱞᱦᱟᱱ ᱯᱩᱨᱟᱹᱭ ᱚᱱᱟᱠᱚ ᱢᱟᱱᱮ ᱥᱟᱵᱷᱟᱵᱤᱠ ᱵᱮᱯᱟᱨ ᱵᱷᱚᱨᱵᱷᱚᱴᱤᱠᱚ ᱢᱮᱛᱟᱣᱟᱜ ᱠᱟᱱᱟ ᱚᱱᱟᱠᱚ ᱢᱟᱱᱮ ᱡᱟᱭᱼᱡᱟᱵᱚᱛᱤᱭᱚ ᱡᱤᱱᱤᱥ ᱪᱟᱥ ᱞᱮᱠᱷᱟᱱᱜᱮ ᱢᱟᱱᱮ ᱟᱞᱮᱥᱮᱱ ᱨᱮᱫᱚ ᱢᱚᱡᱽᱜᱮ ᱦᱩᱭᱩᱜᱚᱼᱟ ᱢᱟᱱᱮ ᱡᱟᱭᱜᱟᱦᱚᱸ ᱢᱚᱡᱽ ᱡᱟᱭᱜᱟ ᱠᱟᱱᱟ ᱦᱟᱥᱟᱦᱚᱸ ᱢᱚᱡᱽ ᱦᱟᱥᱟ ᱠᱟᱱᱟ ᱚᱱᱟ ᱚᱱᱟ ᱚᱨᱛᱷᱚᱛᱮ ᱟᱞᱮᱫᱤᱥᱚᱢ ᱨᱮᱫᱚ ᱚᱱᱟᱠᱚ ᱡᱤᱱᱤᱥᱫᱚ ᱟᱹᱰᱤ ᱱᱟᱯᱟᱭᱜᱮ ᱦᱩᱭᱩᱜᱚᱜ ᱠᱟᱱᱟ ᱟᱨ ᱟᱞᱮᱦᱚᱸ ᱦᱚᱸᱜᱼᱚᱭ ᱚᱲᱟᱜ ᱠᱚᱨᱮ ᱡᱚᱢ ᱞᱟᱹᱜᱤᱫᱞᱮ ᱨᱚᱦᱚᱭᱟ ᱵᱟᱹᱲᱛᱤᱜ ᱠᱷᱟᱱᱫᱚᱢ ᱪᱮᱠᱟᱹᱭᱟ ᱚᱱᱟᱫᱚ ᱚᱱᱮ ᱵᱟᱡᱟᱨ ᱨᱮ ᱪᱟᱞᱟᱣ ᱠᱟᱛᱮᱫᱞᱮ ᱟᱹᱠᱷᱨᱤᱧᱟ ᱡᱚᱢᱛᱮᱫᱚ ᱵᱟᱢ ᱪᱟᱵᱟᱭᱟ ᱩᱱᱟᱹᱜᱴᱟᱜ ᱡᱤᱱᱤᱥᱫᱚ ᱡᱚᱢᱛᱮᱫᱚ ᱵᱟᱝ ᱪᱟᱵᱟᱜᱼᱟ ᱚᱱᱟ ᱠᱷᱟᱹᱛᱤᱨᱛᱮ ᱚᱱᱟᱠᱚ ᱡᱤᱱᱤᱥᱫᱚ ᱚᱱᱮ ᱵᱟᱡᱟᱨ ᱨᱮ ᱟᱹᱠᱷᱨᱤᱧ ᱦᱩᱭᱩᱜᱼᱟ ᱯᱩᱨᱟᱹᱭᱠᱚ ᱢᱟᱞᱦᱟᱱ ᱦᱚᱛᱚᱫ ᱠᱩᱢᱰᱷᱟᱹ ᱠᱚᱱᱰᱦᱟ ᱚᱱᱟᱠᱚ ᱡᱤᱱᱤᱥᱫᱚ ᱵᱟᱡᱟᱨ ᱨᱮ ᱪᱟᱞᱟᱣ ᱠᱟᱛᱮᱫ ᱟᱹᱠᱷᱨᱤᱧ ᱡᱟᱼᱡᱚᱢᱟᱜᱞᱮ ᱡᱚᱢᱟ ᱚᱲᱟᱜᱨᱮ ᱵᱟᱝ ᱡᱚᱢᱟᱜᱫᱚᱢ ᱪᱮᱠᱟᱹᱭᱟ ᱟᱹᱠᱷᱨᱤᱧ ᱦᱩᱭᱩᱜᱼᱟ ᱚᱱᱟᱛᱮ ᱚᱱᱟ ᱵᱟᱹᱲᱛᱤᱭᱟᱜ ᱫᱚᱞᱮ ᱟᱹᱠᱷᱨᱤᱧᱟ ᱟᱞᱮ ᱫᱤᱥᱚᱢ ᱨᱮᱫᱚ ᱚᱱᱟᱠᱚ ᱡᱤᱱᱤᱥᱫᱚ ᱟᱹᱰᱤ ᱢᱚᱡᱽᱜᱮ ᱟᱹᱰᱤ ᱱᱟᱯᱟᱭᱜᱮ ᱦᱩᱭᱩᱜᱚᱼᱟ ᱱᱤᱛᱚᱜ ᱚᱲᱟᱜ ᱠᱚᱨᱮᱞᱮ ᱨᱚᱦᱚᱭ ᱵᱟᱲᱟᱭᱟ ᱚᱱᱟ ᱠᱚᱨᱮᱦᱚᱸ ᱞᱮᱠᱷᱟᱡ ᱪᱟᱥᱫᱚ ᱢᱚᱡᱽᱜᱮ ᱦᱩᱭᱩᱜᱚᱼᱟ